ᱦᱮᱞᱳ ᱴᱮᱞᱟᱨ ᱜᱚᱢᱠᱮ ᱟᱨ ᱡᱟᱢᱟ ᱯᱮᱱᱴ ᱥᱤᱞᱟᱭ ᱤᱧ ᱮᱢᱟᱜ ᱵᱮᱱ ᱛᱟᱦᱮᱜ ᱫᱚ ᱵᱟᱵᱮᱱ ᱠᱚᱨᱟᱣ ᱠᱟᱜ ᱛᱤᱧᱟᱹ ᱦᱳᱭ ᱯᱚᱨᱚᱵᱽ ᱠᱚ ᱥᱮᱴᱮᱨ ᱮᱱ ᱫᱚ ᱚ ᱛᱟᱦᱚᱞᱮ ᱛᱤᱥ ᱠᱚᱛᱮ ᱫᱚ ᱦᱩᱭᱩᱜ ᱛᱤᱧᱟᱹ ᱟᱫᱚ ᱯᱟᱴᱟᱵᱤᱱᱫᱟᱹ ᱢᱟ ᱥᱮᱴᱮᱨ ᱱᱟᱥᱮ ᱜᱟᱱ ᱫᱚ ᱜᱟᱱ ᱠᱚᱜᱼᱟ ᱛᱟᱲᱟᱛᱟᱲᱤ ᱵᱮᱯᱟᱨ ᱢᱮᱱᱟᱜ ᱟᱥᱮ ᱟᱫᱚ ᱟᱫᱚ ᱩᱱᱠᱩᱣᱟᱜ ᱫᱚ ᱯᱚᱨᱮᱛᱮ ᱵᱟᱝ ᱜᱟᱱ ᱠᱚᱜᱼᱟ ᱦᱮᱸ ᱤᱧᱟᱹᱜ ᱫᱚ ᱛᱤᱱᱟᱹᱜ ᱜᱟᱱ ᱞᱟᱦᱟ ᱠᱟᱱᱟ ᱠᱟᱹᱢᱤ ᱟᱪᱪᱷᱟ ᱚ ᱯᱟᱴᱟᱵᱤᱱᱫᱟᱹ ᱞᱟᱦᱟᱨᱮ ᱧᱟᱢᱚᱜ ᱟᱥᱮ ᱵᱟᱝ ᱧᱟᱢᱚᱜᱼᱟ ᱟᱪᱪᱷᱟ ᱛᱟᱦᱚᱞᱮ ᱢᱮᱭᱟᱝ ᱠᱚᱛᱮ ᱫᱚ ᱮᱠᱫᱚᱢ ᱪᱟᱞᱟᱜ ᱟᱹᱧ ᱠᱤᱱᱛᱩ ᱥᱮᱴᱮᱨᱚᱜ ᱟᱹᱧ ᱟᱢ ᱴᱷᱮᱱ ᱮᱠᱫᱚᱢᱼᱮᱠᱫᱚᱢ ᱟᱞᱚᱢ ᱦᱤᱲᱤᱧᱟ ᱦᱳᱭ ᱟᱪᱪᱷᱟ ᱴᱷᱤᱠ ᱜᱮᱭᱟ ᱦᱮᱸ ᱟᱪᱪᱷᱟ ᱴᱷᱤᱠ ᱜᱮᱭᱟ